ᱡᱟᱦᱟᱸ ᱞᱮᱠᱟ ᱤᱧ ᱠᱚᱯᱤᱨᱮ ᱡᱟᱦᱟᱱᱟᱜ ᱵᱩᱨᱩᱧ ᱵᱮᱱᱟᱣᱮᱫᱼᱟ ᱥᱮ ᱚᱲᱟᱜᱼᱤᱧ ᱵᱮᱱᱟᱣᱮᱫᱼᱟ ᱚᱰᱮ ᱡᱟᱸᱦᱟᱱᱟᱜ ᱵᱷᱩᱞ ᱪᱩᱠ ᱦᱩᱭ ᱟᱠᱟᱱᱟ ᱚᱱᱠᱟ ᱟᱨ ᱠᱟᱞᱟᱨᱮᱢ ᱞᱟᱜᱟᱣ ᱡᱩᱛ ᱟᱠᱟᱜᱼᱟ ᱚᱸᱰᱮ ᱟᱨᱦᱚᱸ ᱚᱸᱰᱮ ᱮᱴᱟᱜᱟᱜ ᱡᱟᱦᱟᱱᱟᱜ ᱤᱭᱟᱹ ᱵᱟᱹᱧ ᱫᱟᱲᱮᱭᱟᱜ ᱠᱟᱱᱟ ᱵᱟᱦᱟᱧ ᱵᱮᱱᱟᱣ ᱠᱟᱜᱼᱟ ᱮᱱᱠᱷᱟᱱ ᱚᱱᱟ ᱤᱧ ᱥᱩᱫᱷᱟᱹᱨ ᱞᱟᱹᱜᱤᱫ ᱛᱮ ᱤᱧ ᱚᱸᱰᱮ ᱤᱭᱟᱛᱚ ᱟᱢ ᱠᱟᱞᱟᱨ ᱚᱱᱟ ᱢᱮᱪᱤᱝ ᱡᱟᱦᱟᱸ ᱞᱮᱠᱟ ᱚᱲᱟᱜ ᱨᱮᱭᱟᱜ ᱠᱟᱞᱟᱨ ᱛᱟᱢ ᱛᱟᱦᱮᱱᱟ ᱥᱟᱥᱟᱝ ᱥᱟᱥᱟᱝ ᱚᱱᱟᱨᱮ ᱰᱟᱨᱠ ᱵᱟᱞᱟᱭᱟ ᱯᱷᱤᱨ ᱤᱭᱟᱹ ᱵᱟᱞᱟ ᱠᱟᱞᱟᱨᱤᱧ ᱞᱟᱜᱟᱣᱟ ᱟᱨ ᱚᱱᱟ ᱤᱭᱟᱹ ᱠᱟᱛᱮᱫ ᱤᱧᱤᱧ ᱥᱩᱫᱷᱟᱹᱨᱟ ᱟᱨ ᱡᱟᱦᱟᱸᱜᱮ ᱢᱚᱛᱞᱚᱵᱽ ᱚᱸᱰᱮ ᱛᱤᱧ ᱜᱟᱞᱛᱤᱭᱟᱠᱟᱱᱟ ᱚᱱᱟ ᱤᱧ ᱥᱩᱫᱷᱟᱹᱨᱟ ᱡᱟᱦᱟᱸ ᱞᱮᱠᱟ ᱠᱟᱞᱟᱨ ᱫᱟᱜ ᱵᱟᱞᱟ ᱠᱟᱞᱟᱨ ᱛᱟᱦᱮᱱᱟ ᱚᱱᱟᱫᱚ ᱛᱟᱵᱚᱱ ᱫᱟᱜ ᱛᱮᱵᱚᱱ ᱤᱭᱟᱹᱭᱟ ᱨᱚᱦᱚᱲᱚᱜᱼᱟ ᱨᱚᱦᱚᱲ ᱠᱟᱛᱮᱫ ᱚᱱᱟᱨᱮ ᱮᱴᱟᱜ ᱠᱟᱞᱟᱨᱮᱢ ᱞᱟᱜᱟᱣᱟ ᱮᱱᱠᱷᱟᱱ ᱚᱱᱟᱫᱚ ᱯᱩᱨᱟᱹ ᱢᱚᱛᱞᱚᱵᱽ ᱚᱱᱟ ᱠᱟᱞᱟᱨ ᱵᱟᱭ ᱴᱷᱤᱠᱟᱹᱜᱼᱟ ᱚᱸᱰᱮ ᱪᱮᱫ ᱠᱟᱞᱟᱨ ᱞᱟᱜᱟᱣ ᱞᱮᱱᱟ ᱚᱱᱠᱟᱢ ᱤᱭᱟᱹᱭ ᱠᱷᱟᱱ ᱫᱚ ᱚᱱᱟ ᱫᱚ ᱵᱟᱭ ᱴᱷᱤᱠᱟ ᱟᱨ ᱢᱳᱢ ᱠᱟᱞᱟᱨ ᱦᱚᱸ ᱟᱜᱚᱨ ᱢᱤᱠᱥ ᱠᱟᱛᱮᱢ ᱞᱟᱜᱟᱣᱟ ᱮᱱᱠᱷᱟᱱ ᱚᱱᱟ ᱢᱤᱠᱥ ᱠᱟᱛᱮᱫ ᱱᱟᱣᱟ ᱠᱟᱞᱟᱨ ᱚᱰᱚᱜᱼᱟ ᱚᱱᱠᱟ ᱠᱟᱛᱮᱫ ᱦᱚᱸ ᱟᱢᱮᱢ ᱤᱭᱟᱹ ᱫᱟᱲᱮᱭᱟᱜᱼᱟ ᱚᱱᱟ ᱵᱷᱩᱞ ᱛᱮ ᱟᱢᱮᱢ ᱢᱮᱴᱟᱣ ᱫᱟᱲᱮᱭᱟᱜᱼᱟ ᱟᱨ ᱚᱱᱟᱢ ᱥᱩᱫᱷᱟᱹᱨ ᱫᱟᱲᱮᱭᱟᱜᱼᱟ ᱡᱟᱦᱟᱸ ᱞᱮᱠᱟᱛᱮ ᱚᱱᱟ ᱢᱤᱫᱴᱟᱱ ᱠᱟᱹᱨᱤᱜᱚᱨ ᱟᱡᱟᱜ ᱚᱲᱟᱜ ᱨᱮ ᱵᱷᱤᱛ ᱨᱮ ᱟᱜᱚᱨ ᱤᱭᱟᱹ ᱠᱮᱫᱼᱟ ᱵᱷᱤᱛ ᱛᱟᱭ ᱡᱮᱨᱮᱲᱮᱫᱼᱟ ᱥᱮ ᱯᱚᱛᱟᱣᱮᱫᱼᱟᱭ ᱚᱸᱰᱮ ᱠᱟᱞᱟᱨ ᱤᱭᱟᱹ ᱠᱮᱫᱼᱟᱭ ᱮᱱᱠᱷᱟᱱ ᱚᱱᱟᱫᱚ ᱟᱨᱦᱚᱸ ᱫᱩᱵᱟᱨᱟ ᱛᱮ ᱡᱚᱫ ᱫᱚᱦᱲᱟᱭᱟ ᱮᱱᱠᱷᱟᱱ ᱚᱱᱠᱟᱜᱮ ᱱᱚᱣᱟ ᱦᱚᱸ ᱚᱸᱰᱮ ᱠᱟᱞᱟᱨ ᱟᱜᱚᱨ ᱜᱟᱹᱞᱛᱤ ᱠᱮᱫ ᱟᱢ ᱮᱱᱠᱷᱟᱱ ᱚᱸᱰᱮ ᱮᱴᱟᱜᱟᱜ ᱮᱴᱟᱜᱟᱜᱼᱮᱢ ᱡᱚᱫ ᱮᱴᱟᱜ ᱠᱟᱞᱟᱨ ᱛᱮ ᱟᱨᱦᱚᱢ ᱡᱚᱫ ᱫᱚᱦᱲᱟ ᱠᱮᱫᱼᱟ ᱚᱱᱟᱢ ᱨᱚᱦᱚᱲ ᱦᱚᱪᱚᱣᱟᱜᱼᱟ ᱯᱩᱨᱟᱹ ᱵᱮᱥ ᱴᱷᱤᱠ ᱩᱥᱠᱮ ᱵᱟᱫᱽ ᱜᱮ ᱮᱴᱟᱜ ᱠᱟᱞᱟᱨᱮᱢ ᱞᱟᱜᱟᱣᱟ ᱚᱱᱠᱟᱜᱮ ᱡᱮᱛᱮ ᱟᱨᱴ ᱛᱮᱫ ᱮᱠᱵᱟᱨ ᱵᱟᱝ ᱫᱩ ᱵᱟᱨ ᱵᱟᱝ ᱛᱤᱱ ᱵᱟᱨ ᱜᱟᱹᱞᱛᱤ ᱚᱱᱠᱟ ᱦᱩᱭᱩᱜ ᱜᱮᱭᱟ ᱮᱱᱠᱷᱟᱱ ᱚᱱᱟᱜᱮ ᱤᱭᱟᱹ ᱤᱭᱟᱹᱛᱮ ᱟᱢ ᱮᱴᱟᱜᱟᱜ ᱠᱟᱞᱟᱨᱮᱢ ᱵᱮᱱᱟᱣ ᱫᱟᱲᱮᱭᱟᱜᱼᱟ ᱠᱟᱞᱟᱨ ᱠᱟᱞᱟᱨ ᱛᱮ ᱱᱟᱣᱟ ᱠᱟᱞᱟᱨ ᱚᱰᱚᱠᱚᱜᱼᱟ ᱚᱱᱠᱟᱜᱮ ᱱᱚᱣᱟᱦᱚᱸ ᱜᱟᱹᱞᱛᱤ ᱟᱜᱚᱨ ᱦᱩᱭᱩᱜᱼᱟ ᱮᱱᱠᱷᱟᱱ ᱚᱱᱟᱛᱮ ᱮᱴᱟᱜ ᱵᱟᱦᱟᱢ ᱵᱮᱱᱟᱣ ᱫᱟᱲᱮᱭᱟᱜᱼᱟ ᱤᱭᱟ ᱯᱷᱤᱨ ᱵᱟᱦᱟ ᱨᱮᱭᱟᱜ ᱤᱭᱟᱹᱢ ᱵᱮᱱᱟᱣ ᱫᱟᱲᱮᱭᱟᱜᱼᱟ ᱡᱟᱦᱟᱱᱟᱜ ᱜᱮ ᱵᱮᱱᱟᱣ ᱠᱟᱛᱮᱫ ᱚᱱᱟᱢ ᱯᱩᱨᱟᱹᱣ ᱫᱟᱲᱮᱭᱟᱜᱼᱟ ᱚᱱᱟ ᱜᱟᱹᱞᱛᱤ ᱛᱟᱢ ᱥᱩᱫᱷᱟᱹᱨ ᱫᱟᱲᱮᱭᱟᱜᱼᱟ